ᱩᱛᱱᱟᱹᱣ ᱢᱟ ᱩᱛᱱᱟᱹᱣ ᱟᱠᱟᱱ ᱜᱮ ᱟᱹᱰᱤ ᱟᱢᱫᱟᱜᱮ ᱫᱷᱟᱹᱨᱛᱤ ᱨᱮ ᱩᱛᱱᱟᱹᱣ ᱟᱠᱟᱱᱟ ᱟᱹᱰᱤ ᱥᱮᱫᱟᱭ ᱫᱚ ᱡᱮᱨᱚᱠᱚᱢ ᱩᱱᱟᱹᱜ ᱩᱛᱱᱟᱹᱣ ᱫᱚ ᱵᱟᱝ ᱛᱟᱦᱮᱸ ᱠᱟᱱᱟ ᱱᱟᱦᱟᱜ ᱡᱩᱜᱽ ᱨᱮᱫᱚ ᱟᱹᱰᱤ ᱟᱢᱫᱟ ᱡᱤᱱᱤᱥ ᱜᱮ ᱩᱛᱱᱟᱹᱣ ᱟᱠᱟᱱᱟ ᱨᱚᱲ ᱨᱚᱯᱚᱲ ᱞᱟᱹᱜᱤᱫ ᱦᱚᱸ ᱯᱷᱳᱱ ᱛᱮ ᱡᱳᱜᱟᱡᱳᱜᱽ ᱦᱩᱭᱩᱜ ᱠᱟᱱᱟ ᱡᱟᱦᱟᱸ ᱥᱮᱫ ᱪᱟᱞᱟᱜ ᱠᱷᱟᱹᱛᱤᱨ ᱦᱚᱸ ᱜᱟᱹᱰᱤ ᱠᱚ ᱦᱩᱭ ᱟᱠᱟᱱᱟ ᱟᱨ ᱦᱚᱸ ᱮᱢᱟᱱ ᱛᱮᱢᱟᱱ ᱡᱤᱱᱤᱥ ᱠᱚᱢᱟ ᱢᱮᱱᱟᱜ ᱜᱮ ᱥᱮᱫᱟᱭ ᱨᱮᱫᱚ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱪᱟᱞᱟᱜ ᱦᱚᱛᱮᱫ ᱛᱮ ᱚᱱᱠᱟᱱᱟᱜ ᱵᱮᱵᱚᱥᱛᱷᱟ ᱵᱟᱝ ᱛᱟᱦᱮᱸ ᱠᱟᱱᱟ ᱜᱟᱹᱰᱤ ᱠᱚ ᱠᱚᱢ ᱜᱮ ᱛᱟᱦᱮᱸ ᱠᱟᱱᱟ ᱡᱟᱦᱟᱸ ᱥᱮᱫ ᱡᱳᱜᱟᱡᱳᱜᱽ ᱦᱚᱸ ᱵᱟᱝ ᱜᱟᱱᱚᱜ ᱠᱟᱱ ᱛᱟᱦᱮᱸᱱᱟ ᱟᱨ ᱱᱟᱦᱟᱜ ᱡᱩᱜᱽ ᱨᱮᱫᱚ ᱡᱟᱦᱟᱸ ᱨᱮᱜᱮᱢ ᱪᱟᱞᱟᱜᱼᱟ ᱚᱰᱮᱜᱮ ᱱᱮᱛᱟᱨ ᱫᱚ ᱚᱲᱟᱜ ᱫᱩᱣᱟᱹᱨ ᱠᱚᱦᱚᱸ ᱟᱹᱰᱤ ᱪᱚᱨᱚᱠ ᱠᱚ ᱵᱮᱱᱟᱣ ᱮᱫᱼᱟ ᱡᱟᱦᱟᱸᱭ ᱯᱟᱹᱦᱤᱞᱤᱧ ᱧᱮᱞ ᱞᱮᱫᱮᱭᱟ ᱵᱩᱥᱩᱵ ᱚᱲᱟᱜ ᱛᱮᱭ ᱫᱟᱞᱚᱵ ᱟᱠᱟᱫ ᱛᱟᱦᱮᱸᱫᱼᱮ ᱦᱟᱥᱟ ᱠᱟᱸᱛ ᱛᱟᱦᱮᱸ ᱠᱟᱱ ᱛᱟᱭᱟ ᱩᱱᱤ ᱦᱚᱲᱜᱮ ᱱᱤᱛᱳᱜ ᱤᱧ ᱧᱮᱞᱮ ᱠᱟᱱᱟ ᱟᱹᱰᱤ ᱵᱮᱥ ᱪᱮᱦᱨᱟ ᱥᱟᱺᱦᱤᱡ ᱢᱤᱫᱴᱮᱱ ᱮ ᱫᱟᱞᱟᱱ ᱚᱲᱟᱜ ᱟᱠᱟᱫᱟ ᱯᱟᱹᱦᱤᱞ ᱫᱚ ᱫᱟᱨᱮ ᱠᱚᱦᱚᱸ ᱟᱹᱰᱤ ᱰᱷᱮᱨ ᱥᱟᱝᱜᱮ ᱜᱮ ᱛᱟᱦᱮᱸ ᱠᱟᱱᱟ ᱟᱨ ᱱᱮᱛᱟᱨ ᱫᱚ ᱫᱷᱟᱹᱨᱛᱤ ᱫᱤᱥᱚᱢ ᱠᱚᱨᱮ ᱦᱚᱸ ᱫᱟᱨᱮ ᱩᱢᱩᱞ ᱠᱚᱫᱚ ᱠᱚᱢ ᱪᱟᱞᱟᱜ ᱠᱟᱱ ᱛᱟᱵᱳᱱᱟ ᱟᱵᱚ ᱫᱷᱟᱹᱨᱛᱤ ᱨᱮ ᱢᱟᱹᱱᱢᱤ ᱫᱚᱵᱚᱱ ᱟᱹᱰᱤ ᱰᱷᱮᱨ ᱵᱚᱱ ᱵᱟᱹᱲᱛᱤ ᱤᱫᱤᱜ ᱠᱟᱱᱟ ᱯᱟᱹᱦᱤᱞ ᱫᱚ ᱫᱷᱟᱹᱨᱛᱤ ᱨᱮ ᱩᱱᱟᱹᱜ ᱢᱟᱹᱱᱢᱤ ᱫᱚ ᱵᱟᱝ ᱠᱚ ᱛᱟᱦᱮᱸ ᱠᱟᱱ ᱛᱟᱵᱚᱱᱟ ᱩᱱ ᱡᱚᱠᱷᱚᱱ ᱫᱚ ᱡᱚᱢᱟᱜ ᱦᱚᱸ ᱴᱷᱤᱠ ᱜᱮ ᱵᱚᱱ ᱧᱟᱢ ᱮᱫ ᱛᱟᱦᱮᱸᱱᱟ ᱟᱨ ᱱᱮᱛᱟᱨ ᱫᱚ ᱫᱷᱟᱹᱨᱛᱤ ᱨᱮ ᱩᱱᱟᱹᱜ ᱦᱚᱲ ᱵᱚᱱ ᱥᱟᱝᱜᱮᱭᱟᱠᱟᱱ ᱠᱷᱟᱹᱛᱤᱨ ᱡᱚᱢᱟᱜ ᱠᱚᱦᱚᱸ ᱟᱹᱰᱤ ᱠᱚᱢ ᱜᱮᱵᱚᱱ ᱧᱟᱢ ᱮᱫᱼᱟ ᱱᱚᱶᱟ ᱠᱷᱟᱹᱛᱤᱨ ᱛᱮᱜᱮ ᱫᱷᱟᱹᱨᱛᱤ ᱨᱮ ᱮᱠᱷᱚᱱ ᱱᱚᱶᱟ ᱡᱟᱦᱟᱸ ᱦᱤᱸᱥᱤᱫ ᱦᱚᱭ ᱠᱚᱦᱚᱸ ᱵᱟᱹᱲᱤᱡᱽ ᱪᱟᱵᱟᱜ ᱠᱟᱱ ᱛᱟᱵᱳᱱᱟ ᱱᱚᱶᱟ ᱫᱷᱟᱹᱨᱛᱤ ᱨᱮ ᱮᱠᱷᱚᱱ ᱡᱟᱦᱟᱸ ᱥᱮᱫ ᱟᱵᱚ ᱵᱚᱱ ᱦᱩᱲᱩ ᱵᱚᱱ ᱨᱚᱦᱚᱭᱟ ᱚᱱᱟ ᱠᱚᱨᱮᱫ ᱡᱟᱭᱜᱟ ᱨᱮ ᱟᱵᱚ ᱨᱮᱱ ᱥᱚᱨᱠᱟᱨ ᱠᱟᱹᱨᱠᱷᱟᱱᱟ ᱠᱚ ᱵᱟᱹᱭᱥᱟᱹᱣ ᱟᱠᱚ ᱠᱟᱱᱟ ᱚᱱᱟ ᱠᱷᱟᱹᱛᱤᱨ ᱯᱚᱞᱤᱭᱩᱥᱚᱱ ᱦᱩᱭᱩᱜ ᱠᱟᱱ ᱛᱟᱵᱳᱱᱟ ᱱᱮᱛᱟᱨ ᱫᱚ ᱨᱳᱜ ᱟᱡᱟᱨ ᱦᱚᱸ ᱡᱟᱹᱥᱛᱤᱜ ᱠᱟᱱᱟ ᱯᱟᱹᱦᱤᱞ ᱫᱚ ᱨᱳᱜᱽ ᱟᱡᱟᱨ ᱠᱚᱫᱚ ᱵᱟᱝ ᱛᱟᱦᱮᱸ ᱠᱟᱱᱟ ᱱᱚᱶᱟ ᱠᱚᱜᱮ ᱟᱵᱚᱣᱟᱜ ᱫᱚ ᱩᱛᱱᱟᱹᱣ ᱟᱠᱟᱱ ᱛᱟᱵᱚᱱᱟ